ᱟᱹᱰᱤ ᱟᱭᱢᱟ ᱫᱤᱱᱤᱧ ᱠᱚᱥᱴᱚᱭᱮᱱᱟ ᱵᱤᱨ ᱯᱟᱠᱟᱲ ᱠᱷᱚᱱᱟᱜ ᱥᱟᱦᱟᱱ ᱥᱟᱠᱟᱢ ᱟᱹᱜᱩ ᱠᱟᱛᱮᱜ ᱵᱮᱥᱩᱨᱩᱜ ᱤᱧ ᱤᱥᱤᱱᱟ ᱫᱟᱜ ᱡᱟᱯᱩᱫ ᱫᱤᱱ ᱥᱮᱸᱜᱮᱞ ᱵᱟᱝ ᱡᱩᱞᱩᱜᱼᱟ ᱛᱟᱦᱚᱞᱮ ᱟᱫᱚ ᱚᱲᱟᱜ ᱦᱚᱲ ᱠᱚᱦᱚᱸ ᱫᱟᱠᱟ ᱩᱛᱩ ᱥᱚᱢᱚᱭᱨᱮ ᱵᱟᱹᱧ ᱤᱥᱤᱱ ᱫᱟᱲᱮ ᱟᱠᱚᱣᱟ ᱟᱫᱚ ᱛᱟᱦᱚᱞᱮᱧ ᱢᱚᱱᱮ ᱵᱟᱲᱟ ᱠᱮᱫᱟ ᱟᱫᱚᱧ ᱠᱟᱹᱢᱤ ᱞᱮᱜᱮ ᱟᱫᱚ ᱛᱟᱦᱹᱞᱮ ᱢᱤᱫᱴᱟᱝ ᱤᱥᱴᱳᱵᱷ ᱤᱧ ᱦᱟᱛᱟᱣ ᱠᱮᱫᱟ ᱟᱞᱮ ᱯᱷᱩᱞ ᱠᱩᱥᱢᱟ ᱵᱟᱡᱟᱨ ᱨᱮ ᱚᱱᱟ ᱤᱥᱴᱳᱵᱷ ᱦᱚᱸ ᱟᱹᱰᱤ ᱟᱭᱢᱟ ᱫᱟᱢ ᱠᱚ ᱦᱟᱛᱟᱣ ᱠᱮᱜ ᱛᱤᱧᱟᱹ ᱟᱫᱚ ᱤᱥᱴᱳᱵᱷ ᱫᱚ ᱯᱨᱚᱛᱷᱚᱢ ᱫᱚ ᱵᱷᱟᱜᱮ ᱜᱮ ᱡᱩᱞ ᱞᱮᱱᱟ ᱟᱫᱚ ᱠᱤᱪᱷᱩ ᱫᱤᱱ ᱡᱩᱞ ᱡᱩᱞᱛᱮ ᱟᱫᱚ ᱠᱷᱟᱨᱟᱯ ᱮᱱ ᱛᱤᱧᱟ ᱟᱫᱚ ᱛᱟᱦᱚᱞᱮ ᱯᱷᱩᱞᱠᱩᱥᱢᱟᱹ ᱵᱟᱡᱟᱨᱨᱮ ᱟᱫᱚᱧ ᱢᱮᱛᱟᱭ ᱠᱟᱱᱟ ᱩᱱᱟᱹᱜ ᱫᱟᱢᱮᱢ ᱦᱟᱛᱟᱣ ᱠᱮᱜ ᱛᱤᱧᱟᱹ ᱤᱥᱴᱳᱵᱷ ᱫᱚ ᱵᱮᱥᱤ ᱫᱤᱱ ᱦᱚᱸ ᱵᱟᱝ ᱪᱟᱞᱟᱣ ᱞᱮᱱ ᱛᱤᱧᱟᱹ ᱫᱚᱢᱮᱢ ᱴᱷᱚᱠᱟᱣ ᱠᱤᱫᱤᱧᱟᱹ